ᱦᱮᱸ ᱡᱚᱦᱟᱨ ᱜᱮ ᱜᱚᱝᱠᱮ ᱟᱹᱞᱤᱧ ᱫᱚ ᱵᱟᱜᱽᱢᱩᱱᱰᱤ ᱠᱷᱚᱱᱟᱜ ᱞᱤᱧ ᱢᱮᱱᱮᱫᱟ ᱟᱵᱮᱱ ᱜᱮ ᱡᱩᱛᱟᱹ ᱫᱚᱠᱟᱱ ᱨᱮᱱ ᱢᱟᱹᱞᱤᱠ ᱥᱮ ᱚ ᱦᱮᱸ ᱛᱳ ᱪᱮᱫ ᱪᱮᱫ ᱠᱚ ᱠᱳᱢᱯᱟᱱᱤ ᱨᱮᱱᱟᱜ ᱡᱩᱛᱟᱹ ᱢᱮᱱᱟᱜᱼᱟ ᱟᱵᱮᱱ ᱴᱷᱮᱱ

ᱠᱷᱮᱞᱳᱰ ᱡᱩᱛᱟᱹ ᱜᱚᱝᱠᱮ ᱦᱮᱸ ᱵᱩᱴ ᱜᱮ ᱵᱩᱴ ᱜᱮ ᱟᱪᱪᱦᱟ ᱜᱚᱝᱠᱮ ᱛᱟᱦᱚᱞᱮ ᱚᱱᱟ ᱥᱮᱜᱟ ᱡᱩᱛᱟᱹ ᱨᱮᱱᱟᱜ ᱫᱟᱢ ᱠᱚᱫᱚ ᱪᱮᱫ ᱞᱮᱠᱟ ᱢᱮᱱᱟᱜᱼᱟ ᱠᱟᱹᱣᱰᱤ ᱠᱚ ᱪᱮᱫ ᱞᱮᱠᱟ ᱞᱟᱜᱟᱜᱼᱟ ᱟᱪᱪᱷᱟ ᱜᱚᱝᱠᱮ ᱠᱳᱢᱯᱟᱞᱤ ᱛᱮᱫ ᱫᱚ ᱵᱷᱟᱹᱞᱤ ᱜᱮᱭᱟ ᱥᱮ ᱛᱤᱱᱟᱹᱜ ᱫᱤᱱ ᱴᱮᱠᱥᱳᱭᱟᱭ ᱪᱮᱫ ᱞᱮᱠᱟ ᱪᱟᱞᱟᱜᱼᱟ ᱫᱟᱜ ᱠᱚᱨᱮ ᱫᱚ ᱞᱚᱦᱚᱫ ᱜᱟᱱᱚᱜ ᱟᱥᱮ ᱵᱟᱝ ᱜᱟᱱᱚᱜᱼᱟ

ᱟᱪᱪᱷᱟ ᱜᱚᱝᱠᱮ ᱪᱮᱫ ᱞᱮᱠᱟ ᱛᱟᱦᱚᱞᱮ ᱚᱱᱟ ᱡᱩᱛᱟᱹ ᱨᱮᱱᱟᱜ ᱫᱚ ᱜᱮᱨᱮᱱᱴᱤ ᱫᱚ ᱛᱟᱦᱮᱱᱟ ᱥᱮ ᱵᱟᱝ ᱛᱟᱦᱮᱱᱟ ᱟᱪᱪᱷᱟ ᱜᱚᱝᱠᱮ ᱟᱨ ᱟᱜ ᱮᱴᱟᱜᱟᱜ ᱠᱷᱮᱞᱳᱰ ᱡᱩᱛᱟᱹ ᱠᱚᱫᱚ ᱪᱮᱫ ᱞᱮᱠᱟ ᱫᱟᱢ ᱢᱮᱱᱟᱜᱼᱟ ᱜᱚᱝᱠᱮ ᱮᱴᱟᱜ ᱵᱨᱮᱱᱰ ᱠᱚᱣᱟᱜ ᱟᱪᱪᱷᱟ ᱜᱚᱢᱠᱮ ᱟᱨ ᱮᱴᱟᱜ ᱠᱚ ᱠᱳᱢᱯᱟᱱᱤ ᱠᱚ ᱚᱱᱠᱟ ᱦᱮᱸ ᱜᱚᱢᱠᱮ ᱚᱱᱠᱟᱱᱟᱜ ᱚᱱᱟᱫᱚ ᱪᱮᱫ ᱞᱮᱠᱟ ᱫᱟᱢ ᱢᱮᱱᱟᱜ ᱪᱮᱫ ᱞᱮᱠᱟ ᱞᱟᱜᱟᱜᱼᱟ ᱟᱵᱮᱱᱟᱜ ᱥᱴᱚᱠ ᱨᱮᱫᱚ ᱫᱚᱥ ᱱᱟᱢᱵᱟᱨ ᱥᱟᱛ ᱱᱟᱢᱵᱟᱨ ᱠᱚᱫᱚ ᱢᱮᱱᱟᱜ ᱟᱥᱮ ᱵᱟᱝ ᱥᱟᱛ ᱪᱷᱚᱭ ᱯᱟᱸᱪ ᱟᱪᱪᱷᱟ ᱜᱚᱢᱠᱮ ᱛᱤᱱᱟᱹᱜ ᱨᱮ ᱫᱚᱠᱟᱱ ᱫᱚᱵᱮᱱ ᱡᱷᱤᱡᱟ ᱛᱚᱵᱮ ᱟᱪᱪᱷᱟ ᱜᱚᱝᱠᱮ ᱦᱮᱛᱳ ᱦᱮᱸ ᱜᱚᱢᱠᱮ ᱴᱷᱤᱠ ᱜᱮᱭᱟ ᱛᱟᱦᱚᱞᱮ ᱡᱚᱦᱟᱨ ᱜᱮ